ᱠᱤᱪᱷᱩᱠᱷᱚᱱ ᱪᱟᱞᱟᱣ ᱠᱟᱛᱮᱜ ᱢᱚᱲᱮ ᱠᱤᱞᱚᱢᱤᱴᱟᱨ ᱞᱟᱦᱟᱨᱮᱞᱮ ᱛᱤᱸᱜᱩᱭᱮᱱᱟ ᱥᱮᱛᱟᱜ ᱵᱮᱞᱟ ᱟᱴ ᱴᱟ ᱥᱩᱢᱟᱹᱭ ᱜᱟᱹᱰᱤ ᱦᱮᱡ ᱮᱱᱛᱟᱞᱮᱭᱟ ᱫᱟᱲᱟᱱ ᱪᱟᱞᱟᱜ ᱞᱟᱹᱜᱤᱫ ᱛᱚ ᱟᱫᱚ ᱚᱱᱟᱜᱟᱹᱰᱤ ᱨᱮᱞᱮ ᱪᱟᱞᱟᱣᱮᱱᱟ ᱛᱚ ᱪᱟᱞᱟᱣ ᱠᱟᱛᱮᱜ ᱜᱟᱹᱰᱤᱨᱮᱞᱮ ᱫᱮᱡ ᱱᱟ ᱛᱟᱯᱚᱨ ᱡᱮᱭᱥᱮ ᱥᱟᱢᱟᱱ ᱤᱥᱠᱩᱞ ᱠᱷᱚᱡᱞᱮ ᱪᱟᱞᱟᱣᱞᱮᱱᱟ ᱫᱟᱜᱠᱩᱡ ᱞᱮ ᱟᱫᱮᱨ ᱠᱮᱫᱟ ᱜᱟᱹᱰᱤᱨᱮ ᱤᱫᱤ ᱵᱟᱲᱟ ᱠᱟᱛᱮᱜ ᱫᱮᱡᱱᱟᱞᱮ ᱜᱟᱹᱰᱤ ᱨᱮ ᱟᱥᱛᱮ ᱟᱥᱛᱮ ᱞᱮ ᱪᱟᱞᱟᱜ ᱠᱟᱱᱟ ᱟᱹᱰᱤ ᱵᱷᱤᱲᱜᱮᱭᱟ ᱨᱟᱥᱛᱟᱠᱩᱡ ᱦᱚᱸ ᱪᱟᱞᱟᱣ ᱠᱟᱛᱮᱫ ᱠᱤᱪᱷᱩᱠᱷᱚᱱ ᱪᱟᱞᱟᱣ ᱠᱟᱛᱮᱜ ᱢᱚᱲᱮ ᱠᱤᱞᱚᱢᱤᱴᱟᱨ ᱞᱟᱦᱟᱨᱮᱞᱮ ᱛᱤᱸᱜᱩᱭᱮᱱᱟ ᱠᱤᱪᱷᱩᱞᱮ ᱡᱚᱢ ᱵᱟᱲᱟ ᱠᱮᱫᱟ ᱴᱤᱯᱷᱤᱱ ᱟᱵᱟᱨ ᱞᱮ ᱪᱟᱞᱟᱣᱮᱱᱟ ᱪᱟᱞᱟᱣ ᱪᱟᱞᱟᱣᱛᱮ ᱟᱹᱰᱤᱜᱟᱱ ᱜᱤᱫᱽᱨᱟᱹ ᱠᱩ ᱢᱮᱱᱟᱜ ᱠᱚᱣᱟ ᱛᱚ ᱩᱱᱟᱹᱜ ᱜᱟᱱ ᱛᱟᱞᱟᱨᱮ ᱢᱚᱪᱜᱤ ᱟᱹᱭᱠᱟᱹᱜ ᱠᱟᱱᱟ ᱟᱹᱰᱤ ᱠᱤᱪᱷᱩ ᱡᱟᱭᱜᱟ ᱠᱩ ᱧᱮᱞ ᱧᱟᱢᱚᱜ ᱠᱟᱱᱟ ᱚᱱᱟ ᱛᱟᱭᱚᱢ ᱪᱟᱞᱟᱣ ᱠᱟᱛᱮᱫ ᱛᱤᱭᱟᱹᱜ ᱠᱮᱫᱟᱞᱮ ᱢᱟᱱᱮ ᱟᱫᱚ ᱪᱤᱨᱭᱟᱠᱷᱟᱱᱞᱮ ᱪᱟᱞᱣᱞᱮᱱᱟ ᱟᱞᱤᱯᱩᱨ ᱫᱩᱣᱟᱨ ᱪᱤᱨᱭᱟ ᱠᱷᱟᱱᱟ ᱚᱸᱰᱮ ᱯᱷᱮᱰ ᱵᱟᱲᱟ ᱠᱟᱛᱮᱜ ᱡᱚᱢᱠᱩ ᱮᱢᱟᱜ ᱞᱮᱭᱟ ᱡᱚᱢ ᱵᱟᱲᱟ ᱠᱟᱛᱮᱫ ᱟᱫᱚ ᱚᱱᱟ ᱪᱤᱲᱭᱟ ᱠᱷᱟᱱᱟᱞᱮ ᱵᱚᱞᱚᱭᱮᱱᱟ ᱵᱚᱞᱚ ᱠᱟᱛᱮᱫ ᱫᱚ ᱧᱮᱞᱵᱟᱲᱟ ᱠᱮᱫ ᱠᱚᱣᱟᱞᱮ ᱟᱹᱰᱤ ᱞᱮᱠᱟᱱ ᱡᱤᱵ ᱡᱚᱱᱛᱩ ᱠᱷᱟᱧᱪᱟ ᱵᱷᱤᱛᱤᱨ ᱨᱮᱠᱩ ᱠᱷᱳᱲ ᱟᱠᱟᱫ ᱠᱚᱣᱟ ᱧᱮᱞ ᱵᱟᱲᱟᱠᱮᱫ ᱠᱚᱣᱟᱞᱮ ᱟᱹᱰᱤ ᱠᱤᱪᱷᱩ ᱢᱚᱪᱜᱤ ᱟᱹᱭᱠᱟᱹᱣᱮᱱᱟ ᱞᱟᱹᱴᱩ ᱞᱟᱹᱴᱩ ᱦᱚᱨᱤᱱ ᱞᱟᱹᱴᱩ ᱞᱟᱹᱴᱩ ᱦᱟᱠᱩ ᱡᱤᱨᱟᱯ ᱟᱨ ᱛᱟᱹᱨᱩᱵ ᱫᱟᱜ ᱨᱮ ᱛᱟᱦᱮᱸᱱ ᱦᱟᱹᱛᱤ ᱟᱹᱰᱤ ᱟᱭᱢᱟ ᱛᱟᱭᱟᱱ ᱠᱚ ᱫᱟᱜ ᱵᱷᱤᱛᱤᱨ ᱨᱮ ᱢᱮᱱᱟᱜ ᱠᱚᱣᱟ ᱪᱮᱬᱮᱸ ᱠᱚ ᱵᱤᱧ ᱠᱚ ᱚᱰᱮᱸ ᱧᱮᱞ ᱵᱟᱲᱟ ᱠᱟᱛᱮᱫ ᱪᱟᱞᱟᱣᱮᱱᱟᱞᱮ ᱜᱟᱹᱰᱤᱨᱮ ᱜᱟᱹᱰᱤᱨᱮ ᱪᱟᱞᱟᱣ ᱵᱟᱲᱟ ᱠᱟᱛᱮᱫ ᱠᱟᱹᱪ ᱪᱩᱞᱩᱝ ᱞᱮ ᱪᱟᱞᱟᱣᱮᱱᱟ ᱚᱸᱰᱮᱞᱮ ᱡᱚᱢᱵᱟᱲᱟᱠᱮᱫᱟ ᱡᱚᱢ ᱵᱟᱲᱟ ᱠᱟᱛᱮᱫ ᱢᱤᱫᱜᱷᱟᱹᱲᱤ ᱞᱮ ᱡᱤᱨᱟᱹᱣ ᱮᱱᱟ ᱡᱤᱨᱟᱹᱣ ᱦᱟᱛᱟᱣ ᱠᱟᱛᱮᱫ ᱢᱤᱫ ᱜᱷᱟᱹᱲᱤᱞᱮ ᱟᱹᱪᱩᱨ ᱵᱟᱲᱟᱭᱮᱱᱟ ᱟᱫᱚ ᱟᱨᱦᱚᱸᱞᱮ ᱫᱮᱡ ᱮᱱᱟ ᱫᱮᱡ ᱠᱟᱛᱮ ᱨᱩᱣᱟᱹᱲᱞᱮ ᱧᱩᱦᱩᱢᱮᱱᱟ ᱧᱩᱦᱩᱢ ᱠᱟᱛᱮᱫ ᱫᱚ ᱦᱮᱡ ᱮᱱᱟᱞᱮ ᱦᱮᱡ ᱠᱟᱛᱮᱫ ᱫᱚ ᱢᱟᱱᱮ ᱢᱟᱥᱴᱟᱨ ᱠᱩ ᱛᱟᱦᱮᱸᱱᱟᱛᱚ ᱢᱟᱥᱴᱟᱨ ᱜᱤᱫᱽᱨᱟᱹᱠᱩ ᱧᱮᱞᱠᱮᱫ ᱠᱚᱣᱟ ᱡᱮ ᱛᱤᱱᱟᱹᱜ ᱜᱟᱱ ᱢᱮᱱᱟᱜ ᱠᱚᱣᱟ ᱛᱤᱱᱟᱹᱜ ᱜᱟᱱ ᱵᱟᱝ ᱧᱮᱞᱠᱮᱫ ᱠᱚᱣᱟ ᱠᱚ ᱡᱚᱛᱚ ᱜᱮᱠᱚ ᱴᱷᱤᱠ ᱜᱮᱭᱟ ᱟᱫᱚ ᱧᱤᱫᱟᱹᱭᱮᱱᱟᱞᱮ ᱮᱭᱟᱭ ᱟᱨᱮ ᱵᱟᱡᱟᱜ ᱚᱠᱛᱚ ᱯᱷᱮᱨ ᱚᱲᱟᱜ ᱞᱮ ᱦᱮᱡ ᱮᱱᱟ ᱚᱲᱟᱜ ᱦᱮᱡᱠᱟᱛᱮᱜ ᱫᱚ ᱟᱸᱝᱨᱚᱯ ᱯᱮᱱᱴ ᱛᱩᱫ ᱵᱟᱲᱟ ᱠᱟᱛᱮᱫ ᱨᱮᱥᱱᱟ ᱛᱷᱚᱲᱟᱜᱟᱱ ᱨᱮᱥ ᱠᱟᱛᱮᱜ ᱦᱮᱡᱱᱟ ᱛᱷᱚᱲᱟᱜᱟᱱ ᱞᱟᱸᱜᱟ ᱜᱤ ᱟᱹᱭᱠᱟᱹᱜ ᱠᱟᱱ ᱛᱟᱦᱮᱸᱜᱼᱟ ᱡᱟᱹᱯᱤᱫ ᱵᱟᱲᱟᱠᱮᱫᱟ ᱟᱫᱚ ᱡᱟᱹᱯᱤᱫ ᱵᱟᱲᱟ ᱠᱟᱛᱮᱫ ᱫᱚ ᱢᱤᱫᱫᱷᱟᱣ ᱵᱤᱨᱤᱫ ᱦᱩᱭᱮᱱᱟ ᱟᱫᱚ ᱵᱤᱨᱤᱫ ᱠᱟᱛᱮᱫ ᱢᱤᱫᱴᱮᱡ ᱟᱨᱦᱚᱸ ᱠᱚᱲᱟ ᱜᱤᱫᱽᱨᱟᱹᱭ ᱯᱷᱚᱱ ᱠᱮᱫᱟ ᱡᱟᱦᱟᱸᱭ ᱪᱟᱞᱟᱣᱞᱮᱱ ᱟᱫᱚ ᱩᱱᱤᱦᱚᱭ ᱢᱮᱛᱟᱫᱤᱧᱟᱹ ᱦᱟᱭᱟ ᱛᱤᱭᱟᱹᱜ ᱠᱮᱫᱟᱢ ᱚᱲᱟᱜ ᱛᱮ ᱦᱮᱸ ᱛᱤᱭᱟᱹᱜ ᱠᱮᱫᱟ ᱟᱯᱮᱯᱮ ᱛᱤᱭᱟᱹᱜ ᱠᱮᱫᱟ ᱦᱮᱸ ᱛᱤᱭᱟᱹᱜ ᱠᱮᱫᱟ ᱟᱫᱚᱭ ᱢᱮᱱᱫᱟ ᱜᱟᱯᱟ ᱤᱥᱠᱩᱞᱮᱢ ᱪᱟᱞᱟᱜ ᱜᱮᱭᱟ ᱢᱮᱱᱫᱟᱭ ᱦᱮᱸ ᱪᱟᱞᱟᱜ ᱜᱮᱭᱟ ᱟᱨ ᱟᱢᱜᱤ ᱦᱮᱸ ᱛᱚᱵᱮ ᱫᱮᱠᱷᱟ ᱦᱩᱭᱩᱜ ᱟ ᱛᱚᱠᱷᱚᱱ ᱵᱮᱥᱴᱷᱤᱠ ᱜᱮᱭᱟ ᱟᱫᱚ ᱚᱱᱟᱜᱤ ᱢᱤᱛᱟᱫᱤᱧᱟᱹ ᱟᱫᱚ ᱚᱸᱰᱮ ᱜᱤ ᱪᱟᱵᱟᱭᱮᱱᱟ ᱟᱨ ᱢᱚᱪᱜᱤᱧ ᱨᱟᱹᱥᱠᱟᱹ ᱠᱮᱫᱟ ᱤᱭᱟᱹ ᱨᱮᱦᱚᱸ ᱫᱟᱬᱟ ᱨᱮᱦᱚᱸ ᱤᱫᱤ ᱞᱮᱫ ᱞᱮᱭᱟᱠᱩ